ᱮ ᱵᱷᱟᱹᱭ ᱤᱧᱢᱟ ᱵᱩᱰᱦᱤ ᱮᱨᱟ ᱦᱚᱲ ᱟᱹᱰᱤᱢᱟ ᱵᱟᱹᱧ ᱠᱟᱹᱢᱤ ᱫᱟᱲᱮᱭᱟᱜᱼᱟ ᱴᱤᱵᱷᱤ ᱠᱚᱧ ᱪᱟᱹᱞᱩ ᱦᱚᱪᱚ ᱠᱚᱣᱟ ᱴᱤᱵᱷᱤ ᱠᱚᱨᱮᱧ ᱧᱮᱞᱟ ᱟᱵᱚ ᱥᱚᱢᱟᱡᱽᱛᱮ ᱮᱱᱮᱡ ᱥᱮᱨᱮᱧ ᱞᱟᱜᱽᱲᱮ ᱮᱱᱮᱡ ᱫᱚᱝ ᱮᱱᱮᱡ ᱯᱟᱛᱟ ᱮᱱᱮᱡ ᱮᱥᱯᱳᱨᱴ ᱮᱱᱮᱡ ᱟᱹᱰᱤ ᱪᱮᱨᱦᱟᱧ ᱵᱩᱡᱷᱟᱹᱣᱟ ᱟᱹᱰᱤ ᱱᱟᱯᱟᱭ ᱜᱮᱧ ᱵᱩᱡᱷᱟᱹᱣᱟ ᱟᱹᱰᱤ ᱨᱟᱹᱥᱠᱟᱹᱧ ᱵᱩᱡᱷᱟᱹᱣᱟ ᱠᱷᱟᱹᱞᱤ ᱤᱧ ᱫᱚ ᱮᱴᱟᱜ ᱡᱟᱹᱛᱤ ᱛᱮᱫᱚ ᱵᱟᱝ ᱜᱮ ᱧᱮᱞ ᱥᱟᱱᱟᱧᱟᱹ ᱟᱵᱚᱣᱟᱜ ᱮᱱᱮᱡ ᱥᱮᱨᱮᱧ ᱫᱚ ᱡᱚᱛᱚᱣᱟᱜ ᱜᱮ ᱩᱱᱟᱹᱜ ᱪᱮᱨᱦᱟ ᱪᱮᱨᱦᱟ ᱪᱮᱨᱦᱟ ᱪᱮᱨᱦᱟ ᱜᱮ ᱡᱟᱦᱟᱱᱟᱜ ᱜᱮ ᱢᱟᱱᱮᱧ ᱵᱩᱡᱷᱟᱹᱣ ᱞᱮᱱᱠᱷᱟᱱ ᱫᱚ ᱡᱮᱛᱮᱭᱟᱜ ᱜᱮ ᱵᱮᱥ ᱜᱮᱭᱟ ᱫᱚᱝ ᱨᱮ ᱦᱚᱸ ᱟᱨ ᱞᱟᱜᱽᱲᱮ ᱨᱮᱦᱚᱸ ᱟᱨ ᱯᱟᱛᱟ ᱨᱮᱦᱚᱸ ᱟᱨ ᱵᱟᱝ ᱠᱷᱟᱱ ᱫᱚ ᱤᱥᱯᱳᱨᱴ ᱠᱚᱨᱮ ᱨᱮᱦᱚᱸ ᱤᱧ ᱫᱚ ᱟᱵᱚᱣᱟᱜ ᱥᱟᱢᱟᱡᱽ ᱛᱮ ᱟᱹᱰᱤ ᱨᱟᱹᱥᱠᱟᱹᱧ ᱵᱩᱡᱷᱟᱹᱣ ᱛᱟᱦᱮᱸᱫ ᱚᱱᱟ ᱜᱮᱛᱚ ᱟᱨ

ᱵᱟᱠᱚ ᱤᱭᱟᱹ ᱟᱫᱚ ᱵᱟᱠᱚ ᱨᱮᱠᱚᱨᱰᱮᱜᱼᱟ ᱢᱮᱱᱛᱮᱫ ᱰᱟᱦᱟᱨ ᱥᱮᱨᱮᱧ ᱠᱚ ᱦᱚᱸ ᱪᱮ ᱰᱟᱦᱟᱨ ᱮᱱᱮᱡ ᱠᱚ ᱦᱚᱸ ᱵᱟᱦᱟ ᱥᱮᱨᱮᱧ ᱠᱚ ᱠᱚ ᱨᱮᱠᱚᱨᱰᱮᱫ ᱜᱮᱭᱟ ᱟᱫᱚ ᱛᱟᱨᱟ ᱟᱛᱨᱟ ᱠᱚ ᱨᱮᱠᱚᱨᱰᱮᱜᱼᱟ ᱛᱟᱨᱟ ᱟᱛᱨᱟ ᱟᱸᱡᱚᱢᱟ ᱞᱟᱜᱽᱲᱮ ᱮᱱᱮᱡ ᱠᱚᱜᱮ ᱰᱷᱮᱹᱨ ᱠᱚ ᱨᱮᱠᱚᱨᱰᱮᱜᱼᱟ ᱟᱨ ᱚᱱᱟ ᱯᱟᱛᱟ ᱮᱱᱮᱡ ᱠᱚ ᱦᱮᱸ ᱤᱱᱟᱹ ᱠᱚᱜᱮ ᱟᱹᱰᱤ ᱪᱮᱦᱨᱟᱧ ᱵᱩᱡᱷᱟᱹᱣᱟ ᱴᱤᱵᱷᱤ ᱠᱚᱨᱮᱜ ᱪᱟᱹᱞᱩ ᱦᱚᱪᱚ ᱠᱚᱣᱟ ᱵᱟᱹᱵᱩ ᱛᱟᱠᱚ ᱴᱤᱵᱷᱤ ᱠᱚᱨᱮᱧ ᱪᱟᱹᱞᱩ ᱦᱚᱪᱚ ᱠᱚᱣᱟ ᱱᱤᱣᱩᱡᱽ ᱠᱚ ᱥᱟᱱᱛᱟᱲᱛᱮ ᱱᱤᱣᱩᱡᱽ ᱠᱚ ᱦᱚᱸ ᱟᱹᱰᱤ ᱪᱮᱨᱦᱟ ᱜᱮᱧ ᱟᱸᱡᱚᱢᱟ ᱦᱮᱸ ᱟᱸᱡᱚᱢ ᱛᱮᱫᱚ ᱟᱨ ᱪᱮᱠᱟᱭᱟᱢ ᱟᱯᱱᱟᱨᱢᱟ ᱵᱟᱢ ᱵᱟᱲᱟᱭᱟ ᱪᱮᱫ ᱦᱚᱸ ᱫᱤᱥᱚᱢ ᱨᱮᱭᱟᱜ ᱟᱨ ᱴᱤᱵᱷᱤ ᱨᱮᱜᱮᱢ ᱧᱮᱞ ᱞᱮᱠᱷᱟᱱ ᱟᱹᱰᱤᱜᱟᱱ ᱠᱟᱛᱷᱟᱢ ᱵᱩᱡᱷᱟᱹᱣ ᱫᱟᱲᱮᱭᱟᱜᱼᱟ ᱟᱨ ᱟᱹᱰᱤ ᱜᱟᱱ ᱢᱚᱱᱮ ᱦᱚᱛᱟᱢ ᱵᱚᱫᱚᱞᱚᱜᱼᱟ ᱟᱹᱰᱤ ᱨᱟᱹᱥᱠᱟᱹ ᱦᱚᱸ ᱵᱩᱡᱷᱟᱹᱜᱼᱟ ᱟᱹᱰᱤ ᱪᱮᱦᱨᱟ ᱦᱚᱸ ᱵᱩᱡᱷᱟᱹᱜᱼᱟ ᱜᱚᱥᱚ ᱟᱠᱟᱱ ᱢᱚᱱᱮ ᱡᱤᱣᱤ ᱦᱚᱸ ᱡᱤᱭᱟᱹᱲᱚᱜ ᱛᱟᱢᱟ ᱚᱱᱟ ᱜᱮᱛᱚ ᱢᱮᱱᱟᱹᱧ ᱟᱯᱱᱟᱨᱢᱟ ᱱᱤᱛᱚᱜ ᱞᱟᱦᱟ ᱦᱚᱲᱢᱚ ᱦᱚᱲ ᱨᱟᱹᱥᱠᱟᱹᱜ ᱨᱮ ᱦᱚᱢ ᱠᱚᱲᱟ ᱦᱚᱯᱚᱱ ᱵᱟᱝ ᱥᱮ ᱫᱤᱥᱚᱢᱮᱢ ᱫᱟᱬᱟᱱᱟ ᱱᱮᱜ ᱮ ᱱᱤᱝᱠᱟᱹ ᱟᱯᱱᱟᱨ ᱫᱚ ᱴᱤᱵᱷᱤ ᱠᱚᱨᱮᱜ ᱜᱮ ᱧᱮᱞ ᱵᱟᱲᱟᱭᱢᱮ ᱤᱱᱟᱹᱛᱮᱧ ᱢᱮᱱᱟ